ᱤᱧᱟᱹᱜ ᱠᱟᱹᱢᱤ ᱡᱟᱭᱜᱟ ᱨᱮ ᱢᱤᱫᱴᱟᱝ ᱟᱹᱰᱤ ᱢᱟᱨᱟᱝ ᱥᱳᱢᱳᱥᱟ ᱦᱩᱭ ᱞᱮᱱᱟ ᱵᱮᱥ ᱠᱤᱪᱷᱩ ᱫᱤᱱ ᱞᱟᱦᱟ ᱨᱮ ᱚᱱᱟ ᱥᱳᱢᱳᱥᱟ ᱫᱚ ᱚᱱᱞᱟᱭᱤᱱ ᱛᱮ ᱯᱚᱨᱤᱠᱷᱟ ᱦᱟᱛᱟᱣ ᱨᱮᱭᱟᱜ ᱵᱮᱵᱚᱥᱛᱟ ᱚᱱᱞᱟᱭᱤᱱ ᱥᱤᱥᱴᱮᱢ ᱨᱮ ᱵᱮᱥ ᱠᱤᱪᱷᱩ ᱜᱤᱫᱽᱨᱟᱹ ᱞᱳᱜᱤᱱ ᱵᱟᱠᱚ ᱫᱟᱲᱮᱭᱟᱜ ᱠᱟᱱ ᱛᱟᱦᱮᱱᱟ ᱚᱱᱟ ᱞᱳᱜᱤᱱ ᱵᱟᱝ ᱫᱟᱲᱮᱭᱟᱜ ᱠᱟᱨᱚᱱ ᱫᱚ ᱡᱟᱦᱟᱸ ᱧᱟᱢ ᱮᱱᱟ ᱯᱚᱨᱮ ᱩᱱᱠᱩᱭᱟᱜ ᱢᱮᱯᱤᱝ ᱥᱮ ᱥᱮᱰᱤᱝ ᱫᱚ ᱵᱟᱝ ᱥᱟᱹᱛ ᱟᱠᱟᱱ ᱛᱟᱦᱮᱱᱟ ᱚᱱᱟ ᱤᱭᱟᱹᱛᱮ ᱩᱱᱠᱩ ᱵᱟᱠᱚ ᱞᱳᱜᱤᱱ ᱫᱟᱲᱮᱭᱟᱜ ᱠᱟᱱ ᱛᱟᱦᱮᱱᱟ ᱥᱚᱢᱚᱭ ᱨᱮ ᱚᱱᱟ ᱥᱚᱢᱚᱭ ᱵᱤᱞᱳᱢ ᱠᱟᱛᱮ ᱟᱠᱚ ᱚᱱᱟ ᱯᱚᱨᱤᱠᱷᱟ ᱨᱮ ᱵᱟᱠᱚ ᱫᱩᱲᱩᱵ ᱫᱟᱲᱮ ᱟᱫᱟ ᱚᱱᱟ ᱞᱟᱹᱜᱤᱫ ᱛᱮ ᱩᱱᱠᱩ ᱡᱩᱫᱟᱹ ᱛᱮ ᱟᱵᱟᱨ ᱢᱤᱫᱴᱮᱱ ᱯᱚᱨᱤᱠᱷᱟ ᱨᱮᱭᱟᱜ ᱵᱮᱵᱚᱥᱛᱟ ᱦᱟᱛᱟᱣ ᱦᱩᱭ ᱮᱱᱟ ᱯᱨᱤᱱᱥᱤᱯᱟᱞ ᱴᱷᱮᱱ ᱱᱮᱦᱚᱨ ᱠᱟᱛᱮ ᱟᱨ ᱱᱤᱭᱟᱹ ᱵᱮᱥ ᱠᱤᱪᱷᱩ ᱚᱠᱛᱚᱭ ᱦᱟᱛᱟᱣ ᱠᱮᱫᱟ ᱟᱭᱢᱟ ᱨᱚᱠᱚᱢᱟᱜ ᱥᱳᱢᱳᱥᱟ ᱛᱟᱞᱟᱛᱮ ᱱᱚᱣᱟ ᱠᱟᱹᱢᱤ ᱥᱟᱹᱛ ᱦᱩᱭ ᱞᱮᱱᱟ